ᱤᱧ ᱡᱩᱫᱤ ᱥᱚᱨᱠᱟᱨ ᱯᱟᱥᱴᱟ ᱥᱮᱡ ᱠᱷᱚᱱ ᱫᱟᱭᱤᱛᱛᱚᱧ ᱧᱟᱢᱟ ᱮᱱᱠᱷᱟᱱ ᱫᱚ ᱟᱹᱰᱤ ᱜᱮ ᱤᱧᱟᱹᱜ ᱟᱛᱳ ᱨᱮ ᱟᱹᱰᱤ ᱜᱚᱴᱟᱝ ᱟᱛᱳ ᱨᱮ ᱴᱟᱸᱜᱟᱣ ᱠᱟᱛᱮ ᱡᱟᱹᱨᱥᱤ ᱠᱚᱭᱟ ᱡᱩᱛᱟ ᱢᱚᱡᱟ ᱠᱚ ᱦᱚᱸ ᱠᱤᱨᱤᱧ ᱠᱟᱛᱮᱱ ᱮᱠᱴᱤᱝ ᱵᱮᱱᱟᱣ ᱠᱟᱛᱮ ᱪᱷᱳᱴᱟ ᱢᱳᱴᱟ ᱴᱩᱨᱱᱟᱢᱮᱱᱴ ᱠᱚᱨᱮ ᱚᱱᱮ ᱠᱷᱮᱞ ᱟᱬᱜᱚ ᱠᱚᱣᱟᱧ ᱯᱷᱤᱨ ᱚᱱᱟ ᱠᱚᱨᱮ ᱟᱬᱜᱚ ᱠᱟᱛᱮᱱ ᱯᱷᱤᱨ ᱚᱱᱠᱟ ᱜᱮ ᱪᱮᱥᱴᱟ ᱦᱩᱭᱩᱜᱼᱟ ᱥᱮᱬᱟ ᱥᱮᱬᱟ ᱴᱩᱨᱱᱟᱢᱮᱱᱴ ᱠᱚᱨᱮ ᱟᱬᱜᱚ ᱞᱟᱹᱜᱤᱫ ᱛᱮ ᱟᱨ ᱚᱱᱟ ᱞᱟᱹᱜᱤᱫ ᱛᱮ ᱯᱮᱠᱴᱤᱥ ᱠᱚ ᱛᱤᱧ ᱠᱚᱨᱟᱣᱟ ᱟᱨ ᱚᱱᱟ ᱞᱟᱹᱜᱤᱫ ᱛᱮ ᱟᱛᱳ ᱟᱛᱳ ᱭᱟᱹ ᱠᱟᱛᱮ ᱜᱮ ᱤᱭᱟᱹ ᱫᱟᱲᱮᱭᱟᱠᱚᱣᱟ ᱟᱨ ᱚᱱᱠᱟᱜᱮ ᱥᱚᱨᱠᱟᱨ ᱯᱟᱥᱴᱟ ᱥᱮᱫ ᱠᱷᱚᱱ ᱧᱟᱢᱚᱜ ᱠᱷᱟᱱ ᱚᱱᱟ ᱠᱚ ᱠᱚᱨᱟᱣ ᱠᱟᱛᱤᱧ ᱱᱤᱦᱟᱹᱛ ᱤᱧ ᱠᱚᱨᱟᱣ ᱜᱮᱭᱟ ᱟᱨ ᱚᱱᱟ ᱫᱚ ᱴᱤᱢ ᱢᱤᱫᱴᱟᱝ ᱠᱚᱨᱟᱣ ᱠᱟᱛᱮ ᱜᱮ ᱠᱚᱨᱟᱣ ᱨᱮᱭᱟᱜ ᱪᱮᱥᱴᱟ ᱦᱩᱭᱩᱜᱼᱟ ᱟᱨ ᱡᱟᱦᱟᱸ ᱞᱮᱠᱟ ᱚᱱᱟ ᱡᱩᱫᱤ ᱯᱩᱭᱥᱟᱹᱭᱟ ᱥᱚᱨᱠᱟᱨ ᱯᱟᱥᱴᱟ ᱥᱮᱡ ᱠᱷᱚᱱ ᱥᱟᱦᱟᱡᱽᱡᱚ ᱧᱟᱢ ᱞᱮᱠᱷᱟᱱ ᱜᱮ ᱚᱱᱟᱫᱚ ᱜᱟᱱᱚᱜᱼᱟ ᱟᱨ ᱚᱱᱟ ᱮᱱᱟᱝ ᱜᱮ ᱥᱟᱦᱟᱡᱡᱚᱢ ᱧᱟᱢ ᱮᱱᱟᱝ ᱜᱮ ᱢᱟᱱᱮ ᱴᱤᱢ ᱵᱮᱱᱟᱣ ᱠᱟᱛᱮᱱ ᱮᱢ ᱠᱷᱮᱞᱚᱸᱰ ᱨᱮᱢ ᱟᱬᱜᱚ ᱫᱟᱲᱮ ᱟᱠᱚᱣᱟ